ᱯᱩᱨᱩᱞᱤᱭᱟᱹ ᱦᱚᱱᱚᱛ ᱨᱮᱭᱟᱜ ᱢᱩᱲᱩᱫ ᱟᱨᱡᱟᱣ ᱫᱩᱨᱤᱵᱽ ᱠᱚᱫᱚ ᱦᱩᱭᱩᱜ ᱠᱟᱱᱟ ᱵᱮᱸᱜᱟᱲ ᱟᱹᱞᱩ ᱯᱮᱸᱭᱟᱡᱽ ᱢᱟᱹᱨᱤᱪ ᱵᱮᱞᱟᱛᱤ ᱮᱢᱟᱱ ᱮᱢᱟᱱ ᱠᱚ ᱟᱹᱞᱩ ᱫᱩᱨᱤᱵᱽ ᱨᱮᱭᱟᱜ ᱪᱟᱦᱤᱫᱟ ᱡᱚᱛᱚᱠᱷᱚᱱ ᱵᱟᱲᱛᱤᱭᱟ ᱜᱨᱤᱥᱚ ᱨᱮᱫᱚ ᱟᱹᱞᱩ ᱵᱮᱸᱜᱟᱲ ᱵᱤᱞᱟᱛᱤ ᱡᱚᱛᱚ ᱜᱮᱠᱚ ᱪᱟᱥᱟ ᱵᱷᱟᱫᱚᱨ ᱨᱮᱫᱚ ᱢᱩᱞᱟᱹ ᱠᱚ ᱮᱨᱟ ᱟᱨ ᱟᱥᱤᱱ ᱨᱮᱫᱚ ᱠᱚ ᱟᱹᱠᱷᱨᱤᱧᱟ ᱥᱤᱛ ᱵᱚᱥᱚᱱᱛᱚ ᱟᱨ ᱟᱨᱡᱟᱣ ᱞᱟᱹᱜᱤᱫ ᱨᱤᱛᱩ ᱫᱚ ᱱᱟᱯᱟᱭᱟ